ᱟᱵᱚ ᱟᱛᱳ ᱠᱷᱚᱱ ᱡᱟᱦᱟᱸᱭ ᱜᱤᱫᱽᱨᱟᱹ ᱟᱹᱰᱤ ᱢᱚᱡᱽ ᱮ ᱠᱷᱮᱞ ᱟᱭ ᱥᱮ ᱠᱷᱮᱞ ᱫᱟᱲᱮᱭᱟᱜ ᱠᱟᱱᱟᱭ ᱚᱱᱠᱟᱱ ᱠᱚ ᱜᱤᱫᱽᱨᱟᱹ ᱫᱚ ᱴᱷᱤᱠ ᱠᱷᱮᱞ ᱠᱷᱮᱞᱛᱮ ᱢᱤᱫ ᱫᱤᱱ ᱪᱮᱛᱟᱱ ᱥᱮᱜ ᱠᱷᱮᱞ ᱤᱫᱤᱭᱟᱭ ᱥᱮ ᱚᱝᱠᱟ ᱚᱝᱠᱟᱛᱮ ᱟᱵᱚ ᱧᱮ ᱠᱟᱫᱟᱵᱚᱱ ᱩᱱᱤ ᱵᱚᱲᱚ ᱵᱚᱲᱚ ᱠᱞᱟᱵᱽ ᱠᱚᱨᱮᱜ ᱦᱚᱸ ᱫᱟᱣ ᱠᱚ ᱧᱟᱢᱫᱟ ᱥᱮᱠᱚ ᱧᱟᱢ ᱟᱠᱟᱫ ᱜᱮᱭᱟ ᱚᱱᱠᱟᱜᱮ ᱢᱤᱫᱴᱮᱱ ᱟᱛᱳᱨᱮ ᱜᱤᱫᱽᱨᱟᱹ ᱡᱩᱫᱤ ᱠᱷᱮᱞ ᱤᱫᱤᱭᱟᱭ ᱥᱮ ᱠᱷᱮᱞ ᱪᱮᱛᱟᱱ ᱨᱟᱹᱥᱠᱟᱹ ᱛᱟᱦᱮᱱ ᱛᱟᱭᱟ ᱩᱱᱤᱦᱚᱸ ᱢᱤᱫ ᱫᱤᱱ ᱚᱱᱠᱟ ᱜᱮ ᱠᱷᱮᱞ ᱠᱷᱮᱞᱛᱮ ᱵᱚᱲᱚ ᱵᱚᱲᱚ ᱠᱞᱟᱵᱽ ᱨᱮ ᱫᱟᱣᱮ ᱧᱟᱢᱟ ᱟᱨ ᱚᱱᱠᱟᱜᱮ ᱠᱷᱮᱞ ᱠᱟᱛᱮᱜ ᱢᱮᱛᱴᱮᱱ ᱵᱚᱲᱚ ᱦᱚᱲᱮ ᱛᱮᱭᱟᱨᱚᱜᱼᱟᱭ